ᱤᱧᱟᱹᱜ ᱫᱤᱥᱟᱹ ᱦᱩᱫᱤᱥ ᱛᱮ ᱢᱮᱱᱟ ᱵᱮᱝᱜᱚᱞ ᱨᱮᱭᱟᱜ ᱡᱚᱛᱚ ᱠᱷᱚᱱ ᱞᱟᱹᱠᱛᱤᱭᱟᱱ ᱞᱟᱠᱪᱟᱨ ᱟᱨ ᱟᱹᱨᱤᱪᱟᱞᱤ ᱫᱚ ᱚᱞᱚᱜ ᱯᱟᱲᱦᱟᱜ ᱥᱮᱬᱟ ᱠᱟᱛᱮ ᱥᱚᱢᱟᱡ ᱨᱮᱭᱟᱜ ᱵᱩᱜᱤ ᱵᱟᱲᱤᱡ ᱵᱚᱱ ᱵᱤᱪᱟᱹᱨᱟ ᱡᱟᱦᱟᱸ ᱰᱟᱹᱱ ᱟᱸᱫᱷᱟ ᱯᱟᱹᱛᱭᱟᱹᱣ ᱱᱤᱭᱟᱹ ᱰᱟᱹᱱᱼᱰᱟᱹᱱ ᱠᱷᱟᱹᱛᱤᱨ ᱛᱮ ᱵᱮᱝᱜᱚᱞ ᱨᱮᱱ ᱟᱭᱢᱟ ᱡᱟᱭᱜᱟ ᱨᱮᱱ ᱟᱭᱢᱟ ᱦᱚᱲ ᱠᱩ ᱟᱛᱩ ᱠᱷᱚᱱ ᱠᱚ ᱛᱩᱫ ᱟᱠᱟᱫ ᱠᱚᱣᱟ ᱟ ᱚᱱᱟ ᱡᱟᱛᱮ ᱥᱚᱢᱟᱡᱽ ᱨᱮ ᱵᱟᱝ ᱛᱟᱦᱮᱸᱱ ᱚᱱᱟ ᱞᱟᱹᱜᱤᱫ ᱟᱵᱚ ᱡᱚᱛᱚ ᱦᱚᱲ ᱚᱞᱚᱜ ᱯᱟᱲᱦᱟᱜ ᱵᱚᱱ ᱥᱮᱬᱟᱭᱟ ᱚᱞᱚᱜ ᱯᱟᱲᱦᱟᱜ ᱥᱮᱬᱟ ᱠᱟᱛᱮ ᱟᱵᱚ ᱥᱚᱢᱟᱡ ᱨᱮ ᱮᱸᱜ ᱱᱚᱭᱟᱹ ᱵᱚᱱ ᱯᱚᱪᱟᱨᱟ ᱡᱟᱛᱮ ᱱᱤᱭᱟᱹ ᱟᱸᱫᱷᱟ ᱯᱟᱹᱛᱭᱟᱹᱣ ᱫᱚ ᱮᱲᱮ ᱠᱟᱛᱷᱟ ᱠᱟᱱᱟ ᱟᱨ ᱟᱵᱚ ᱥᱚᱢᱟᱡᱽ ᱞᱟᱦᱟ ᱤᱫᱤᱭᱟᱵᱚᱱ ᱟᱨ ᱟᱨᱤᱪᱟᱞᱤ ᱜᱚᱨᱚᱵ ᱠᱟᱛᱮ ᱵᱚᱱ ᱥᱚᱫᱚᱨ ᱫᱟᱲᱮᱜ